ᱢᱤᱫ ᱨᱮ ᱚᱨᱟᱱ ᱡᱟᱦᱟᱸ ᱫᱚ ᱟᱞᱡᱮᱨᱤᱭᱟ ᱨᱮ ᱢᱟᱜᱼᱟ ᱫᱚᱥᱟᱨ ᱫᱚ ᱠᱚᱨᱫᱚᱵᱟ ᱡᱟᱦᱟᱸ ᱫᱚ ᱟᱨᱡᱮᱱᱴᱤᱱᱟ ᱨᱮ ᱢᱮᱱᱟᱜᱼᱟ ᱛᱮᱥᱟᱨ ᱫᱚ ᱢᱮᱞᱵᱚᱱᱰ ᱡᱟᱦᱟᱸ ᱫᱚ ᱚᱥᱴᱨᱮᱞᱤᱭᱟ ᱨᱮ ᱢᱮᱱᱟᱜᱼᱟ ᱯᱩᱱᱟᱜ ᱫᱚ ᱜᱨᱟᱡᱽ ᱡᱟᱦᱟᱸ ᱚᱥᱴᱨᱤᱭᱟ ᱨᱮ ᱢᱮᱱᱟᱜᱼᱟ ᱢᱚᱬᱮᱭᱟᱱᱟᱜ ᱫᱚ ᱢᱮᱰᱮᱞᱤᱱ ᱡᱟᱦᱟᱸ ᱫᱚ ᱠᱳᱞᱚᱢᱵᱤᱭᱟ ᱨᱮ ᱢᱮᱱᱟᱜᱼᱟ